ᱟᱵᱚ ᱦᱚᱲ ᱫᱚ ᱫᱷᱚᱨᱚᱢ ᱨᱮᱱᱟᱜ ᱠᱟᱛᱷᱟ ᱡᱮᱭᱥᱮ ᱠᱤ ᱢᱟᱨᱟᱝ ᱵᱩᱨᱩ ᱡᱟᱦᱮᱨ ᱟᱭᱳ ᱵᱚᱱ ᱯᱩᱡᱟᱹᱣ ᱟᱠᱚ ᱠᱟᱱᱟ ᱴᱷᱤᱠ ᱜᱮ ᱛᱚ ᱢᱮᱱᱠᱷᱟᱱ ᱫᱚ ᱟᱵᱚᱣᱟᱜ ᱵᱷᱟᱥᱟ ᱛᱮᱫᱚ ᱠᱚᱢ ᱵᱚᱱ ᱢᱟᱱᱟᱣ ᱮᱫᱟ ᱫᱤᱠᱩᱣᱟᱜ ᱵᱷᱟᱥᱟ ᱛᱮ ᱰᱷᱮᱨ ᱵᱚᱱ ᱢᱟᱱᱟᱣ ᱮᱫᱟ ᱟᱵᱚᱣᱟᱜ ᱞᱮᱜᱟᱪᱟᱨ ᱵᱮᱫᱟᱪᱟᱨ ᱵᱚᱱ ᱦᱤᱲᱤᱧᱮᱫᱟ ᱫᱚᱝ ᱞᱟᱜᱽᱬᱮ ᱥᱟᱨᱛᱷᱚᱠ ᱨᱮᱱᱟᱜ ᱫᱚ ᱥᱟᱱᱟᱢ ᱵᱚᱱ ᱵᱟᱹᱜᱤᱭᱟᱜ ᱠᱟᱱᱟ ᱵᱟᱦᱟ ᱥᱚᱦᱨᱟᱭ ᱵᱟᱹᱜᱤᱭᱟᱜ ᱠᱟᱱᱟ ᱵᱚᱱ ᱫᱤᱠᱩᱣᱟᱜ ᱰᱤᱡᱮ ᱠᱚ ᱟᱹᱜᱩᱣᱟᱵᱚᱱ ᱠᱟᱱᱟ ᱚᱱᱟ ᱛᱮᱵᱚᱱ ᱫᱚᱱ ᱫᱚᱱ ᱛᱮᱵᱚᱱ ᱫᱚᱱ ᱵᱷᱮᱫᱟᱜ ᱠᱟᱱᱟ ᱟᱵᱚᱣᱟᱜ ᱥᱟᱱᱛᱟᱲ ᱥᱚᱢᱟᱡᱽ ᱢᱟᱵᱚᱱ ᱦᱤᱲᱤᱧ ᱠᱟᱜ ᱠᱟᱱᱟ ᱟᱵᱚ ᱫᱚ ᱟᱵᱚᱣᱟᱜ ᱵᱚᱱ ᱧᱮᱞ ᱢᱟ ᱟᱵᱚᱣᱟᱜ ᱞᱮᱜᱟᱪᱟᱨ ᱵᱮᱫᱟᱪᱟᱨ ᱡᱮᱢᱚᱱ ᱠᱤ ᱮᱱᱟᱝ ᱨᱮᱱ ᱦᱟᱯᱲᱟᱢ ᱠᱚ ᱪᱮᱫ ᱞᱮᱠᱟ ᱠᱚ ᱠᱟᱹᱢᱤᱭᱮᱫ ᱛᱟᱦᱮᱱᱟ ᱮᱱᱟᱝ ᱨᱮᱱ ᱦᱟᱯᱲᱟᱢ ᱠᱚᱠᱚ ᱢᱮᱱᱮᱫ ᱛᱟᱦᱮᱱᱟ ᱫᱟᱜ ᱵᱟᱝ ᱦᱤᱡᱩᱜ ᱠᱟᱱᱟᱭᱟ ᱫᱮᱱᱮᱭᱟ ᱟᱛᱳ ᱟᱛᱳ ᱡᱟᱣᱨᱟᱜ ᱟᱵᱚᱱ ᱫᱚᱝ ᱞᱟᱜᱽᱬᱮ ᱵᱚᱱ ᱞᱟᱜᱟᱣᱟ ᱡᱮᱭᱥᱮ ᱠᱤ ᱥᱚᱨᱚᱜᱽ ᱨᱮᱱ ᱫᱮᱵᱽᱫᱮᱵᱟᱞᱳᱠ ᱟᱵᱚ ᱴᱷᱮᱱ ᱠᱚ ᱟᱬᱜᱚᱱᱟ ᱟᱬᱜᱚᱱᱟᱠᱚ ᱮᱱᱮᱡ ᱥᱮᱨᱮᱧ ᱟᱠᱚ ᱟᱡ ᱛᱮᱜᱮ ᱪᱟᱸᱫᱚ ᱵᱚᱸᱜᱟᱭ ᱫᱟᱭᱟ ᱣᱟᱵᱚᱱᱟ ᱟᱡ ᱛᱮᱜᱮ ᱥᱚᱢᱚᱭ ᱥᱚᱢᱚᱭ ᱨᱮ ᱫᱟᱜ ᱦᱮᱡ ᱟᱵᱚᱱᱟ ᱚᱱᱟ ᱠᱟᱭᱛᱮ ᱟᱵᱚ ᱫᱚ ᱰᱷᱮᱨ ᱜᱮ ᱫᱤᱠᱩᱣᱟᱜ ᱛᱮᱜᱮ ᱵᱚᱱ ᱪᱟᱞᱟᱣ ᱮᱱᱟ ᱦᱚᱲ ᱫᱚ ᱵᱟᱵᱚᱱ ᱢᱟᱱᱟᱣ ᱞᱮᱱᱟ ᱟᱹᱫᱤᱵᱟᱹᱥᱤ ᱫᱚ ᱧᱩᱛᱩᱢ ᱛᱟᱵᱚᱱ ᱠᱟᱢ ᱨᱮᱱᱟᱜ ᱫᱚ ᱵᱟᱝ ᱦᱩᱭᱩᱜ ᱠᱟᱱᱟ ᱚᱱᱟ ᱛᱮᱜᱮ ᱛᱚᱵᱚᱱ ᱛᱟᱭᱚᱢ ᱨᱮᱵᱚᱱ ᱛᱟᱦᱮᱸᱭᱱᱟ